ᱤᱧᱫᱚ ᱦᱟᱹᱠᱩ ᱜᱚᱡ ᱫᱚ ᱟᱹᱰᱤ ᱟᱸᱴᱤᱧ ᱠᱩᱥᱤᱭᱟᱜᱼᱟ ᱟᱫᱚ ᱢᱤᱫ ᱫᱤᱱ ᱫᱚ ᱦᱟᱹᱠᱩ ᱜᱚᱡ ᱞᱮ ᱪᱟᱞᱟᱣ ᱮᱱᱟ ᱡᱚᱞᱟᱛᱮ ᱚᱱᱠᱟᱜᱮ ᱨᱤᱭᱟᱹᱣ ᱱᱟᱞᱮ ᱟᱛᱳ ᱨᱮᱱ ᱟᱭᱳ ᱦᱚᱲ ᱠᱚ ᱠᱚᱭᱮᱠ ᱡᱚᱱ ᱪᱟᱞᱟᱣ ᱠᱟᱛᱮ ᱟᱫᱚ ᱡᱚᱞᱟ ᱛᱮᱞᱮ ᱥᱮᱱ ᱮᱱᱟ ᱥᱮᱱ ᱠᱟᱛᱮ ᱟᱫᱚᱞᱮ ᱦᱟᱹᱛᱲᱟᱹᱣ ᱵᱟᱲᱟᱭᱮᱫᱟ ᱦᱟᱹᱛᱲᱟᱹᱣ ᱦᱟᱹᱛᱲᱟᱹᱣ ᱟᱫᱚ ᱢᱤᱫᱴᱮᱡ ᱢᱟᱨᱟᱝ ᱚᱠᱚᱡ ᱦᱟᱹᱠᱩᱧ ᱧᱟᱢ ᱠᱮᱫᱮᱭᱟ ᱤᱧᱫᱚ ᱟᱫᱚ ᱩᱱᱠᱩ ᱠᱚᱦᱚᱸ ᱠᱚ ᱧᱟᱢ ᱞᱮᱜ ᱠᱚᱜᱮᱭᱟ ᱢᱤᱫ ᱩᱛᱩ ᱠᱟᱛᱮ ᱫᱚ ᱟᱫᱚ ᱜᱚᱡ ᱵᱟᱲᱟ ᱠᱮᱜ ᱠᱚᱣᱟᱞᱮ ᱜᱚᱡ ᱵᱟᱲᱟ ᱠᱟᱛᱮ ᱞᱮ ᱢᱚᱠᱚᱧ ᱮᱱᱟ ᱟᱫᱚᱞᱮ ᱚᱲᱟᱜ ᱛᱮᱞᱮ ᱦᱮᱡ ᱮᱱᱟ ᱦᱮᱡ ᱠᱟᱛᱮ ᱦᱮᱡ ᱠᱟᱛᱮ ᱟᱫᱚ ᱡᱮ ᱚᱲᱟᱜ ᱨᱮᱱ ᱦᱚᱲ ᱦᱚᱸᱠᱚ ᱧᱮᱞᱮ ᱠᱟᱱᱟ ᱮᱭ ᱦᱟᱭᱨᱮ ᱪᱤᱞᱤ ᱦᱟᱹᱠᱩᱢ ᱧᱟᱢ ᱠᱟᱜ ᱠᱚᱣᱟ ᱟᱫᱚ ᱤᱧᱫᱩᱧ ᱢᱮᱱᱫᱟ ᱵᱳᱣᱟᱲ ᱦᱟᱹᱠᱩ ᱟᱫᱚ ᱵᱳᱣᱟᱲ ᱦᱟᱹᱠᱩᱧ ᱧᱟᱢ ᱠᱟᱫᱮ ᱩᱱ ᱢᱟᱨᱟᱝ ᱢᱮᱱᱫᱟᱭ ᱦᱮᱸ ᱟᱫᱚ ᱜᱷᱟᱥᱟᱣ ᱥᱟᱯᱷᱟ ᱵᱟᱲᱟ ᱠᱟᱛᱮ ᱟᱫᱚ ᱥᱟᱯᱷᱟ ᱵᱟᱲᱟ ᱠᱟᱛᱮ ᱤᱧ ᱩᱛᱩ ᱠᱮᱫᱮᱭᱟ ᱩᱛᱩ ᱠᱟᱛᱮ ᱟᱫᱚ ᱦᱟᱱᱦᱟᱨᱤᱧ ᱦᱚᱧᱦᱟᱨᱤᱧ ᱛᱟᱹᱠᱤᱱ ᱤᱧ ᱮᱢ ᱞᱟᱦᱟ ᱟᱫ ᱠᱤᱱᱟ ᱩᱱᱠᱤᱱ ᱮᱢ ᱵᱟᱲᱟ ᱠᱟᱛᱮ ᱟᱫᱚ ᱟᱞᱮ ᱜᱤᱫᱽᱨᱟᱹ ᱠᱚ ᱟᱹᱞᱤᱧ ᱡᱩᱨᱤᱼᱯᱟᱹᱨᱤ ᱠᱚᱞᱤᱧ ᱡᱚᱢ ᱵᱟᱲᱟ ᱠᱮᱫᱮᱭᱟ ᱡᱚᱢ ᱵᱟᱲᱟ ᱠᱟᱛᱮ ᱟᱫᱚ ᱟᱹᱰᱤ ᱟᱸᱴᱞᱮ ᱨᱟᱹᱥᱠᱟᱹᱭᱮᱱᱟ ᱛᱟᱭᱚᱢ ᱛᱮᱫᱚ ᱛᱤᱛᱮ ᱥᱟᱵ ᱦᱟᱹᱠᱩ ᱫᱚ ᱟᱹᱰᱤ ᱟᱸᱴ ᱠᱚ ᱥᱤᱵᱤᱞᱟ ᱟᱫᱚᱞᱮ ᱟᱹᱜᱩ ᱠᱟᱛᱮ ᱞᱮ ᱡᱚᱢ ᱵᱟᱲᱟ ᱠᱮᱫᱮᱭᱟ